ᱩᱸ ᱢᱟᱱᱟᱣ ᱦᱩᱭᱩᱜ ᱫᱚ ᱱᱚᱶᱟ ᱜᱮ ᱮᱸᱜ ᱛᱤᱨᱞᱟᱹ ᱠᱚᱣᱟᱜ ᱡᱚᱠᱷᱚᱱ ᱪᱟᱸᱫᱚ ᱨᱮ ᱦᱚᱲᱢᱚ ᱵᱟᱹᱲᱤᱡᱚᱜ ᱛᱟᱠᱚᱣᱟ ᱛᱚᱠᱷᱚᱱ ᱜᱮ ᱩᱱᱠᱩ ᱚᱱᱟ ᱯᱟᱞᱚᱱ ᱨᱮ ᱛᱟᱦᱮᱸ ᱦᱩᱭᱩᱜ ᱛᱟᱠᱚᱣᱟ ᱚᱱᱟ ᱜᱮ ᱢᱟᱱᱟᱣ ᱦᱩᱭᱩᱜ ᱛᱟᱠᱚᱣᱟ ᱟᱨ ᱥᱟᱯᱟᱼᱥᱟᱯᱤ ᱫᱚ ᱱᱚᱝᱠᱟ ᱛᱟᱦᱮᱸᱞᱮᱱ ᱠᱷᱟᱱ ᱫᱚ ᱟᱵᱚ ᱦᱚᱲᱢᱚ ᱨᱮ ᱨᱳᱜᱽᱼᱟᱡᱟᱨ ᱥᱮ ᱡᱟᱦᱟᱸᱱᱟᱜ ᱵᱟᱝ ᱦᱩᱭᱩᱜᱼᱟ ᱚᱱᱟ ᱜᱮ ᱥᱟᱯᱟᱼᱥᱟᱯᱤ ᱫᱚ ᱛᱟᱦᱮᱸ ᱞᱟᱹᱠᱛᱤ ᱠᱟᱱᱟ ᱟᱨ ᱚᱱᱟᱛᱤᱧ ᱢᱮᱱᱟ ᱥᱟᱯᱟᱼᱥᱟᱯᱤ ᱫᱚ ᱡᱷᱚᱛᱚ ᱦᱚᱲ ᱜᱮ ᱞᱟᱹᱠᱛᱤ